ᱟᱪᱪᱷᱟ ᱱᱚᱣᱟ ᱯᱚᱨᱚᱠ ᱫᱚ ᱦᱩᱭᱩᱜ ᱠᱟᱱᱟ ᱥᱟᱱᱛᱟᱲ ᱥᱚᱢᱟᱡᱽ ᱨᱮ ᱞᱟᱦᱟ ᱠᱚᱣᱟᱜ ᱯᱤᱲᱦᱤ ᱟᱨ ᱱᱤᱛᱚᱜ ᱟᱜ ᱯᱤᱲᱦᱤ ᱞᱟᱦᱟ ᱠᱚᱣᱟᱜ ᱯᱤᱲᱦᱤ ᱫᱚ ᱥᱟᱫᱷᱟᱨᱚᱱ ᱵᱟᱝ ᱛᱟᱦᱮᱸ ᱠᱟᱱᱟ ᱦᱮᱸ ᱥᱮ ᱩᱱᱠᱩ ᱫᱚ ᱥᱟᱜᱟᱲ ᱜᱟᱹᱰᱤ ᱛᱮ ᱛᱟᱦᱮᱸ ᱠᱟᱱ ᱛᱟᱦᱮᱱᱟ ᱟᱨ ᱥᱟᱫᱷᱟᱨᱚᱱ ᱚᱱᱠᱟ ᱵᱟᱝ ᱛᱟᱦᱮᱱ ᱠᱷᱟᱱ ᱫᱚ ᱚᱱᱟᱛᱮ ᱢᱚᱡᱽ ᱢᱚᱡᱽ ᱦᱚᱸ ᱵᱟᱠᱚ ᱰᱮᱵᱷᱞᱚᱯ ᱫᱟᱲᱮᱭᱟᱜ ᱠᱟᱱ ᱛᱟᱦᱮᱱᱟ ᱡᱟᱦᱟᱱᱟᱜ ᱵᱮᱯᱟᱨ ᱠᱚ ᱟᱹᱰᱤ ᱫᱤᱠᱟᱛᱚᱜ ᱠᱟᱱ ᱛᱟᱦᱮᱱᱚᱜᱼᱟ ᱚᱱᱠᱟ ᱵᱟᱠᱚ ᱫᱟᱲᱮᱭᱟᱜ ᱠᱟᱱᱟ ᱟᱨ ᱱᱮᱛᱟᱨᱟᱜ ᱡᱩᱜᱽ ᱫᱚ ᱪᱮᱫ ᱦᱩᱭᱩᱜ ᱠᱟᱱᱟ ᱜᱟᱹᱰᱤ ᱜᱷᱚᱲᱟ ᱦᱩᱭᱱᱟ ᱜᱟᱹᱰᱤ ᱢᱚᱴᱚᱨ ᱦᱩᱭᱱᱟ ᱵᱟᱭᱤᱠ ᱦᱩᱭᱱᱟ ᱥᱠᱩᱴᱤ ᱦᱩᱭᱱᱟ ᱡᱟᱦᱟᱱᱟᱜ ᱢᱚᱴᱚᱨ ᱥᱟᱭᱠᱮᱞ ᱦᱩᱭᱱᱟ ᱛᱚ ᱚᱱᱟᱛᱮ ᱠᱟᱨᱵᱟᱨ ᱠᱟᱛᱮ ᱠᱚ ᱤᱭᱟᱹᱭ ᱫᱟᱠᱚ ᱢᱟᱱᱮ ᱯᱨᱚᱜᱨᱮᱥ ᱟᱹᱰᱤ ᱜᱟᱱ ᱦᱩᱭᱩᱜ ᱠᱟᱱᱟ ᱢᱟᱱᱮ ᱱᱮᱛᱟᱨ ᱫᱚ ᱚᱱᱟ ᱰᱤᱡᱤᱴᱟᱞ ᱦᱩᱭᱱᱟ ᱟᱨ ᱞᱟᱦᱟ ᱩᱱᱟᱹᱜ ᱥᱩᱵᱤᱫᱟ ᱵᱟᱵᱚᱱ ᱧᱟᱢ ᱞᱮᱫᱟ ᱟᱨ ᱱᱮᱛᱟᱨ ᱫᱚ ᱟᱹᱰᱤ ᱥᱩᱵᱤᱫᱟ ᱵᱚᱱ ᱧᱟᱢ ᱮᱫᱟ ᱛᱚ ᱯᱨᱚᱜᱨᱮᱥ ᱦᱩᱭᱩᱜ ᱠᱟᱱᱟ ᱞᱟᱦᱟ ᱫᱚ ᱦᱟᱯᱲᱟᱢ ᱠᱚᱠᱚ ᱛᱟᱦᱮᱸ ᱠᱟᱱᱟ ᱯᱚᱭᱥᱟ ᱴᱟᱠᱟ ᱚᱱᱠᱟ ᱵᱟᱠᱚ ᱠᱟᱢᱟᱣ ᱫᱟᱲᱮᱭᱟᱜ ᱛᱟᱦᱮᱱᱚᱜ ᱦᱟᱴ ᱵᱟᱴ ᱠᱚ ᱪᱟᱞᱟᱜ ᱦᱚᱸ ᱢᱩᱥᱠᱤᱞ ᱜᱮ ᱛᱟᱦᱮᱱᱚᱜ ᱡᱟᱦᱟᱱᱟᱜ ᱤᱫᱤ ᱠᱚ ᱟᱹᱠᱷᱨᱤᱧ ᱠᱚ ᱟᱹᱰᱤ ᱢᱩᱥᱠᱤᱞ ᱛᱟᱦᱮᱱᱚᱜᱼᱟ ᱟᱨ ᱱᱤᱛᱚᱜ ᱟᱜ ᱡᱩᱜᱽ ᱫᱚ ᱟᱹᱰᱤ ᱱᱟᱯᱟᱭ ᱛᱮ ᱪᱟᱞᱟᱜ ᱠᱟᱱᱟ ᱡᱟᱦᱟᱸ ᱛᱤᱱᱟᱹᱜ ᱥᱟᱺᱜᱤᱧ ᱨᱮᱜᱮ ᱛᱟᱦᱮᱱ ᱡᱟᱦᱟᱱᱟᱜ ᱜᱮ ᱵᱮᱱᱟᱣ ᱠᱟᱛᱮ ᱥᱟᱢᱟᱱ ᱠᱚ ᱵᱮᱯᱟᱨ ᱨᱳᱡᱽᱜᱟᱨ ᱵᱮᱱᱟᱣ ᱠᱟᱛᱮ ᱡᱟᱦᱟᱱᱟᱜ ᱠᱟᱞᱟᱠᱟᱨᱤ ᱢᱮᱱᱟᱜ ᱛᱟᱠᱚᱣᱟ ᱢᱮᱱᱟᱜ ᱛᱟᱵᱚᱱᱟ ᱛᱚ ᱚᱱᱟᱜᱮ ᱜᱟᱹᱰᱤ ᱜᱷᱚᱲᱟ ᱠᱚ ᱤᱭᱟᱹ ᱠᱟᱛᱮ ᱵᱚ ᱟᱹᱠᱷᱨᱤᱧᱫᱟ ᱵᱚᱱ ᱵᱮᱯᱟᱨ ᱮᱫᱟ ᱵᱚᱱ ᱯᱚᱭᱥᱟ ᱴᱟᱠᱟ ᱵᱚᱱ ᱤᱱᱠᱟᱢ ᱮᱫᱟ ᱟᱨ ᱱᱮᱛᱟᱨ ᱫᱚ ᱱᱚᱣᱟ ᱠᱟᱱᱟ ᱟᱨ ᱞᱟᱜᱟ ᱫᱚ ᱚᱱᱠᱟ ᱵᱟᱝ ᱛᱟᱦᱮᱸ ᱠᱟᱱ ᱛᱟᱦᱮᱱᱚᱜᱼᱟ ᱛᱚ ᱚᱱᱟᱜᱤᱧ ᱢᱮᱱᱟ ᱱᱮᱛᱟᱨ ᱰᱤᱡᱤᱴᱟᱞ ᱨᱮᱭᱟᱜ ᱯᱷᱟᱭᱫᱟ ᱫᱚ ᱩᱴᱷᱟᱹᱣ ᱢᱟ ᱡᱮ ᱯᱨᱳᱜᱨᱮᱥ ᱦᱚᱸ ᱰᱷᱮᱨ ᱛᱮ ᱟᱹᱰᱤ ᱟᱹᱰᱤ ᱡᱳᱨ ᱪᱟᱞᱟᱜ ᱠᱟᱱᱟ ᱡᱮ ᱚᱱᱟ ᱯᱚᱭᱥᱟ ᱴᱟᱠᱟ ᱫᱚᱢᱮ ᱠᱚ ᱠᱟᱢᱟᱣᱫᱟ ᱦᱮᱸ ᱥᱮ ᱛᱚ ᱚᱱᱟᱜᱤᱧ ᱢᱮᱱᱫᱟ ᱱᱮᱛᱟᱨ ᱡᱟᱦᱟᱸ ᱛᱤᱱᱟᱹᱜ ᱯᱷᱟᱭᱫᱟᱢ ᱩᱴᱷᱟᱹᱣ ᱫᱟᱲᱮᱭᱟᱜᱼᱟ ᱩᱴᱷᱟᱹᱣ ᱢᱮ ᱡᱟᱦᱟᱱᱟᱜ ᱵᱮᱯᱟᱨ ᱠᱟᱛᱮᱫ ᱵᱤᱡᱱᱮᱥ ᱠᱟᱛᱮᱫ ᱠᱩᱲᱟᱹᱣ ᱠᱟᱛᱮᱫ ᱦᱮᱸ ᱦᱮᱸ ᱥᱮ ᱱᱮᱛᱟᱨ ᱫᱚ ᱢᱚᱡᱽ ᱢᱚᱡᱽ ᱵᱚᱱ ᱦᱚᱨᱚᱜ ᱵᱟᱸᱫᱮᱭᱮᱫᱟ ᱵᱚᱱ ᱟᱨ ᱞᱟᱦᱟ ᱫᱚ ᱚᱱᱠᱟ ᱫᱚ ᱵᱟᱝ ᱛᱟᱦᱮᱸ ᱠᱟᱱᱟ ᱦᱚᱨᱚᱜ ᱵᱟᱸᱫᱮ ᱫᱚ ᱦᱮᱸ ᱥᱮ ᱛᱚ ᱚᱱᱟᱜᱤᱧ ᱢᱮᱱᱟ ᱟᱹᱰᱤ ᱨᱟᱹᱥᱠᱟᱹ ᱠᱟᱛᱷᱟ ᱠᱟᱱᱟ ᱡᱮ ᱟᱵᱚ ᱱᱤᱛᱚᱜ ᱟᱛᱳ ᱵᱷᱤᱛᱟᱹᱨ ᱛᱮ ᱨᱳᱰ ᱦᱚᱸ ᱵᱮᱱᱟᱣ ᱮᱱᱟ ᱵᱤᱡᱽᱞᱤ ᱦᱚᱸ ᱦᱮᱡ ᱮᱱᱟ ᱜᱟᱹᱰᱤ ᱦᱚᱸ ᱢᱮᱱᱟᱜᱼᱟ ᱛᱚ ᱚᱱᱠᱟᱛᱮ ᱠᱩᱨᱩᱢᱩᱴᱩ ᱟᱹᱰᱤ ᱫᱚᱢᱮ ᱜᱟᱱ ᱵᱚᱱ ᱪᱷᱩᱴᱟᱹᱣ ᱠᱟᱱᱟ ᱫᱚᱢᱮ ᱜᱟᱱ ᱵᱟᱝ ᱡᱟᱦᱟᱸ ᱞᱮᱠᱟ ᱥᱚᱢᱚᱭ ᱦᱩᱭᱩᱜ ᱠᱟᱱᱟ ᱚᱱᱠᱟ ᱠᱚ ᱪᱷᱩᱴᱟᱹᱜ ᱠᱟᱱᱟ ᱠᱚ ᱠᱟᱹᱢᱤᱭᱮᱫᱟᱠᱚ ᱟᱨᱡᱟᱣ ᱫᱟᱠᱚ ᱯᱚᱭᱥᱟ ᱴᱟᱠᱟ ᱠᱚ ᱦᱮᱸᱥᱮ ᱱᱮᱛᱟᱨᱟᱜ ᱡᱩᱜᱽ ᱨᱮᱫᱚ ᱰᱮᱵᱷᱞᱚᱯᱚᱜ ᱠᱟᱱ ᱜᱮᱭᱟ ᱠᱩᱲᱟᱹᱜ ᱠᱟᱱᱟ ᱯᱚᱭᱥᱟ ᱵᱟᱝ ᱠᱷᱟᱱ ᱴᱟᱠᱟ ᱠᱟᱢᱚᱜ ᱠᱟᱱᱟ ᱟᱨ ᱞᱟᱦᱟ ᱨᱮ ᱚᱱᱠᱟ ᱫᱚ ᱞᱟᱦᱟ ᱡᱩᱜᱽ ᱨᱮᱫᱚ ᱚᱱᱠᱟ ᱫᱚ ᱵᱟᱝ ᱦᱩᱭᱩᱜ ᱠᱟᱱ ᱛᱟᱦᱮᱱᱚᱜ ᱛᱚ ᱚᱱᱟᱜᱤᱧ ᱢᱮᱱᱟ ᱱᱮᱛᱟᱨ ᱡᱩᱜᱽ ᱫᱚ ᱟᱹᱰᱤ ᱵᱷᱟᱹᱞᱤ ᱡᱩᱜ ᱠᱟᱱᱟ ᱚᱱᱟᱜᱤᱧ ᱢᱮᱱᱫᱟ ᱛᱤᱱᱟᱹᱜ ᱢᱚᱡᱽ ᱢᱚᱡᱽ ᱦᱚᱨᱚᱜ ᱵᱟᱸᱫᱮ ᱠᱚ ᱜᱟᱹᱰᱤ ᱜᱷᱚᱲᱟ ᱚᱲᱟᱜ ᱫᱩᱣᱟᱹᱨ ᱵᱟᱝᱞᱟ ᱠᱚᱵᱚᱱ ᱵᱮᱱᱟᱣ ᱠᱟᱫᱟ ᱟᱨ ᱟᱹᱰᱤ ᱢᱚᱡᱽ ᱜᱮ ᱥᱮ ᱛᱚ ᱚᱱᱟᱜᱤᱧ ᱢᱮᱱᱟ ᱱᱮᱛᱟᱨ ᱫᱚ ᱡᱟᱦᱟᱸ ᱛᱤᱱᱟᱹᱜ ᱯᱷᱟᱭ ᱱᱚᱠᱨᱤ ᱠᱷᱚᱱ ᱤᱧᱟᱹᱜ ᱵᱮᱥᱤᱧ ᱵᱩᱡᱷᱟᱹᱣ ᱮᱫᱟ ᱱᱚᱣᱟ ᱵᱤᱡᱽᱱᱮᱥ ᱡᱟᱦᱟᱸ ᱜᱮ ᱵᱚᱱ ᱵᱤᱡᱽᱱᱮᱥ ᱦᱟᱠᱩ ᱠᱚ ᱥᱤᱢ ᱠᱚ ᱟᱨ ᱜᱮᱰᱮ ᱠᱚ ᱦᱮᱸᱥᱮ ᱟᱨ ᱡᱚᱢ ᱵᱟᱠᱷᱨᱟ ᱛᱮᱫᱚ ᱦᱩᱭᱩᱜ ᱠᱟᱱᱟ ᱡᱟᱦᱟᱸᱭ ᱡᱮ ᱟᱵᱚ ᱪᱟᱥ ᱮᱫᱟᱵᱚᱱ ᱡᱚᱢᱟᱜ ᱡᱤᱱᱤᱥ ᱠᱚ ᱡᱮᱭᱥᱮ ᱠᱮ ᱨᱟᱦᱮᱲ ᱠᱚ ᱜᱷᱟᱝᱨᱟ ᱠᱚ ᱟᱨ ᱡᱚᱸᱰᱨᱟ ᱠᱚ ᱦᱮᱸᱥᱮ ᱟᱨ ᱚᱱᱠᱟᱱ ᱜᱮ ᱟᱹᱰᱤ ᱜᱟᱱ ᱤᱭᱟᱹ ᱠᱚ ᱤᱭᱟᱹ ᱢᱮᱱᱟᱜ ᱜᱮᱭᱟ ᱦᱮᱸᱥᱮ ᱜᱩᱦᱩᱢ ᱠᱚ ᱮᱢᱟᱱ ᱠᱚ ᱟᱨ ᱡᱚ ᱯᱟᱠᱚᱲ ᱠᱚᱦᱚᱸ ᱚᱱᱟ ᱠᱚᱛᱮ ᱦᱚᱸ ᱟᱨ ᱟᱹᱰᱤ ᱜᱟᱱ ᱚᱱᱠᱟ ᱯᱷᱚᱞ ᱡᱤᱱᱤᱥ ᱢᱮᱱᱟᱜ ᱜᱮᱭᱟ ᱧᱩᱛᱩᱢ ᱫᱚ ᱱᱟᱦᱟᱸᱜ ᱵᱟᱞᱤᱧ ᱞᱟᱹᱭᱫᱟ ᱡᱟᱦᱟᱸ ᱵᱚᱱ ᱫᱟᱲᱮᱭᱟᱜ ᱠᱟᱱᱟ ᱚᱱᱟ ᱵᱚᱱ ᱠᱟᱹᱢᱤ ᱠᱟᱱᱟ ᱵᱚᱱ ᱛᱚ ᱡᱚᱢ ᱡᱤᱱᱤᱥ ᱠᱚᱫᱚ ᱟᱹᱰᱤ ᱜᱟᱱ ᱜᱮ ᱢᱮᱱᱟᱜᱼᱟ ᱡᱮᱭᱥᱮᱠᱤ ᱡᱮᱭᱥᱮ ᱤᱭᱟᱹ ᱜᱟᱹᱝᱜᱟᱹᱭ ᱠᱚᱵᱚ ᱢᱮᱱᱟ ᱜᱟᱹᱝᱜᱟᱹᱭ ᱠᱚ ᱤᱭᱟᱹ ᱠᱚ ᱨᱟᱦᱮᱲ ᱠᱚ ᱦᱮᱸᱥᱮ ᱟᱨ ᱡᱚᱸᱰᱨᱟ ᱠᱚ ᱟᱨ ᱜᱷᱟᱝᱨᱟ ᱠᱚ ᱟᱨ ᱟᱨ ᱢᱤᱫᱴᱤᱡ ᱢᱮᱱᱟᱜᱼᱟ ᱚᱱᱟ ᱤᱭᱟᱹ ᱠᱚ ᱪᱮᱫ ᱠᱚ ᱢᱮᱱᱟ ᱡᱚᱸᱰᱨᱟ ᱡᱚᱸᱰᱨᱟ ᱠᱚ ᱢᱮᱱᱟᱜᱼᱟ ᱦᱮᱸᱥᱮ ᱛᱚ ᱚᱱᱟ ᱠᱚ ᱠᱟᱨᱵᱟᱨ ᱠᱟᱛᱮ ᱦᱚᱸ ᱟᱹᱰᱤ ᱜᱟᱱ ᱤᱭᱟᱹᱜ ᱠᱟᱱᱟ ᱡᱚᱢ ᱡᱤᱱᱤᱥ ᱨᱮ ᱱᱚᱣᱟ ᱵᱚᱱ ᱠᱟᱨᱵᱟᱨ ᱠᱟᱱᱟ ᱟᱪᱪᱷᱟ ᱵᱤᱥᱥᱟᱹᱥ ᱢᱮᱱᱟᱜᱼᱟ ᱥᱟᱱᱟᱢ ᱢᱟ ᱵᱷᱟᱹᱞᱤ ᱵᱟᱲᱟᱭ ᱜᱮᱭᱟ ᱵᱮᱥ ᱵᱟᱲᱟᱭ ᱜᱮᱭᱟ ᱚᱱᱟ ᱠᱚᱜᱮ ᱪᱷᱩᱴᱟᱹᱣ ᱦᱩᱭᱩᱜ ᱠᱟᱱᱟ ᱥᱤᱧ ᱧᱤᱫᱟᱹ ᱛᱚ ᱱᱚᱰᱮ ᱜᱮᱞᱤᱧ ᱢᱩᱪᱟᱹᱫ ᱮᱫᱟ